ᱥᱟᱱᱛᱟᱲᱤ ᱯᱟᱹᱨᱥᱤ ᱫᱚ ᱟᱹᱰᱤ ᱫᱤᱱ ᱠᱷᱚᱱ ᱟᱹᱰᱤ ᱯᱟᱹᱦᱤᱞ ᱠᱷᱚᱱ ᱡᱟᱦᱟᱸ ᱮᱠᱷᱚᱱ ᱦᱟᱹᱵᱤᱡᱛᱮ ᱪᱟᱨᱪᱟᱣ ᱦᱮᱡ ᱟᱠᱟᱱᱟ ᱟᱹᱰᱤ ᱥᱚᱨᱮᱥᱟᱱ ᱯᱟᱹᱨᱥᱤ ᱠᱟᱱᱟ ᱢᱮᱱᱠᱷᱟᱱ ᱮᱴᱟᱜ ᱡᱟᱹᱛᱤ ᱠᱚ ᱛᱩᱥᱩᱡ ᱦᱚᱸ ᱱᱚᱣᱟ ᱠᱚ ᱨᱮᱭᱟᱜ ᱠᱤᱪᱷᱩ ᱫᱚ ᱢᱤᱞ ᱢᱮᱱᱟᱜᱼᱟ ᱥᱮ ᱰᱷᱮᱨᱛᱮᱫ ᱜᱮ ᱚᱢᱤᱞ ᱫᱚ ᱢᱮᱱᱟᱜᱼᱟ ᱠᱤᱪᱷᱩᱼᱠᱤᱪᱷᱩ ᱡᱟᱭᱜᱟ ᱫᱚ ᱢᱤᱞ ᱜᱮᱭᱟ ᱡᱮᱢᱚᱱ ᱚᱞ ᱨᱚᱲ ᱠᱚᱨᱮ ᱥᱮ ᱡᱟᱦᱟᱱᱟᱜ ᱧᱩᱛᱩᱢ ᱠᱚ ᱞᱟᱹᱭ ᱠᱚᱨᱮ ᱱᱚᱝᱠᱟᱱ ᱯᱟᱹᱨᱥᱤ ᱡᱮᱴᱟ ᱥᱟᱱᱛᱟᱲ ᱥᱚᱸᱜᱮ ᱡᱩᱴᱤᱼᱟ ᱡᱮᱢᱚᱱ ᱛᱷᱚᱲᱟ ᱫᱚ ᱱᱚᱣᱟ ᱯᱟᱹᱨᱥᱤ ᱫᱚ ᱮᱠᱴᱩ ᱫᱚ ᱟᱞᱟᱜᱽ ᱜᱮᱭᱟ ᱡᱩᱫᱟᱹᱜᱮᱭᱟ ᱟᱨᱠᱤ ᱱᱚᱣᱟ ᱯᱟᱹᱨᱤᱥ ᱠᱷᱚᱱ ᱡᱟᱦᱟᱸᱭ ᱟᱹᱰᱤ ᱫᱤᱱ ᱠᱷᱚᱱ ᱠᱚ ᱢᱟᱱᱟᱣᱼᱵᱟᱛᱟᱣ ᱜᱩᱣᱟᱠᱟᱜᱼᱟ ᱟᱨ ᱱᱤᱛᱮᱜ ᱥᱟᱱᱛᱟᱲᱤ ᱯᱟᱹᱨᱥᱤ ᱫᱚ ᱮᱴᱟᱜ ᱡᱟᱹᱛᱤ ᱠᱚᱫᱚ ᱟᱭᱢᱟ ᱜᱮᱠᱚ ᱟᱭᱚᱛᱛᱚᱣᱟᱠᱟᱫ ᱨᱮᱦᱚᱸ ᱠᱤᱱᱛᱩ ᱱᱚᱣᱟ ᱯᱟᱹᱨᱥᱤ ᱠᱷᱚᱱ ᱫᱚ ᱩᱱᱠᱩᱣᱟᱜ ᱯᱟᱹᱨᱥᱤ ᱫᱤ ᱟᱹᱰᱤ ᱡᱩᱫᱟᱹ ᱜᱮᱭᱟ ᱡᱮᱞᱮᱠᱟ ᱯᱚᱨᱚᱵᱽ ᱢᱮᱱᱟᱜᱼᱟ ᱵᱟᱦᱟ ᱥᱚᱨᱦᱟᱭ ᱚᱱᱠᱩ ᱠᱚᱣᱟᱜ ᱱᱚᱣᱟ ᱠᱚ ᱯᱚᱨᱚᱵᱽ ᱫᱚ ᱯᱟᱥᱮᱡ ᱵᱟᱹᱱᱩᱜ ᱛᱟᱠᱚᱣᱟ ᱥᱮᱭ ᱞᱮᱠᱟᱛᱤᱧ ᱢᱮᱱ ᱦᱚᱪᱚᱭᱟ ᱡᱮ ᱥᱟᱱᱛᱟᱲᱤ ᱯᱟᱹᱨᱥᱤ ᱫᱚ ᱦᱟᱱᱮ ᱥᱮᱫᱟᱭ ᱡᱩᱜᱽ ᱠᱷᱚᱱ ᱯᱤᱞᱪᱩ ᱦᱟᱲᱟᱢ ᱯᱤᱞᱪᱩ ᱵᱩᱰᱦᱤ ᱠᱤᱱ ᱡᱟᱱᱟᱢ ᱩᱴᱩᱠᱟᱫ ᱠᱚ ᱢᱟ ᱱᱢᱤ ᱠᱷᱚᱡ ᱜᱮ ᱦᱮᱡ ᱟᱠᱟᱱᱟ ᱟᱨ ᱛᱮᱦᱮᱧ ᱦᱟᱹᱵᱤᱡ ᱛᱮ ᱥᱟᱱᱛᱟᱲ ᱦᱚᱯᱚᱱ ᱮᱠᱮᱱ ᱦᱚᱸᱠᱚ ᱫᱚᱦᱚ ᱟᱜᱩ ᱟᱠᱟᱫ ᱜᱮᱭᱟ